ᱦᱟᱹᱠᱩ ᱥᱟᱵ ᱦᱚᱸ ᱤᱧ ᱫᱚ ᱟᱹᱰᱤ ᱱᱟᱯᱟᱭᱤᱧ ᱵᱩᱡᱷᱟᱹᱣᱟ ᱪᱮᱫᱟᱜ ᱡᱮ ᱧᱟᱢᱚᱜᱼᱟ ᱠᱚ ᱥᱮ ᱵᱟᱠᱚ ᱧᱟᱢᱚᱜᱼᱟ ᱨᱟᱹᱥᱠᱟᱹ ᱵᱩᱡᱷᱟᱹᱜᱼᱟ ᱦᱟᱹᱠᱩ ᱥᱟᱵᱛᱮ ᱦᱟᱹᱠᱩ ᱥᱟᱵ ᱞᱟᱹᱜᱤᱫ ᱟᱭᱢᱟ ᱦᱚᱲ ᱡᱷᱟᱹᱞᱤ ᱠᱚ ᱤᱫᱤᱭᱟ ᱡᱷᱟᱹᱱᱰᱤ ᱠᱚ ᱤᱫᱤᱭᱟ ᱴᱟᱯᱟ ᱠᱚ ᱤᱫᱤᱭᱟ ᱟᱨ ᱟᱨᱮᱡ ᱞᱟᱹᱜᱤᱫ ᱫᱚ ᱦᱟᱹᱠᱩ ᱟᱨᱮᱡ ᱠᱟᱛᱮᱫ ᱠᱚ ᱜᱚᱡ ᱞᱮᱠᱚ ᱠᱷᱟᱱ ᱫᱚ ᱞᱟᱜᱟᱜᱼᱟ ᱵᱟᱹᱞᱴᱤᱱ ᱠᱚ ᱛᱷᱟᱹᱨᱤ ᱠᱚ ᱟᱨ ᱦᱟᱹᱠᱩ ᱫᱚᱦᱚᱭ ᱞᱟᱹᱜᱤᱫ ᱴᱩᱠᱩᱡ ᱞᱟᱜᱟᱜᱼᱟ ᱰᱮᱠᱪᱤ ᱞᱟᱜᱟᱜᱼᱟ ᱛᱟᱨᱢᱟᱱᱮ ᱦᱟᱹᱠᱩ ᱥᱟᱵ ᱪᱟᱞᱟᱜ ᱞᱟᱦᱟ ᱨᱮᱫᱚ ᱱᱟᱯᱟᱭ ᱱᱟᱯᱟᱭ ᱠᱤᱪᱨᱤᱡ ᱠᱚᱫᱚ ᱛᱩᱫ ᱠᱟᱜ ᱦᱩᱭᱩᱜᱼᱟ ᱟᱨ ᱜᱟᱢᱪᱷᱟ ᱤᱫᱤᱭ ᱦᱩᱭᱩᱜᱼᱟ ᱢᱤᱫᱴᱟᱱ ᱟᱨ ᱢᱟᱨᱮᱭᱟᱜ ᱠᱤᱪᱨᱤᱡ ᱦᱚᱨᱚᱜᱽ ᱦᱩᱭᱩᱜᱼᱟ ᱪᱮᱫᱟᱜ ᱡᱮ ᱫᱟᱜ ᱨᱮ ᱵᱚᱞᱚ ᱞᱮᱱᱠᱷᱟᱱ ᱫᱚ ᱫᱟᱜ ᱨᱮ ᱵᱚᱞᱚ ᱞᱮᱱᱠᱷᱟᱱ ᱫᱚ ᱞᱚᱦᱚᱫᱚᱜᱼᱟ ᱠᱤᱪᱨᱤᱡ ᱠᱚ ᱞᱚᱥᱚᱫᱚᱜᱼᱟ ᱞᱚᱥᱚᱫ ᱞᱮᱱᱠᱷᱟᱱ ᱵᱟᱝ ᱥᱟᱯᱷᱟ ᱜᱚᱫᱚᱜᱼᱟ ᱚᱱᱟᱛᱮ ᱢᱟᱨᱮᱭᱟᱜ ᱜᱮ ᱦᱚᱨᱚᱜ ᱤᱫᱤ ᱦᱩᱭᱩᱜᱼᱟ ᱟᱨ ᱥᱚᱠᱟᱞ ᱥᱚᱠᱟᱞ ᱜᱮ ᱪᱟᱞᱟᱜ ᱞᱟᱜᱟᱜᱼᱟ ᱚᱱᱠᱟ ᱫᱚᱥᱴᱟ ᱠᱷᱚᱱ ᱥᱮ ᱵᱟᱨᱚᱴᱟ ᱠᱷᱚᱱ ᱦᱚᱸ ᱦᱩᱭ ᱫᱟᱲᱮᱭᱟᱜ ᱥᱚᱠᱟᱞ ᱥᱚᱠᱟᱞ ᱜᱮ ᱦᱟᱹᱠᱩ ᱜᱚᱡ ᱫᱚ ᱴᱷᱤᱠᱟ ᱟᱹᱭᱩᱵ ᱞᱮᱱᱠᱷᱟᱱ ᱫᱚ ᱨᱮᱭᱟᱲᱟ ᱨᱟᱵᱟᱝᱟ ᱟᱨ ᱦᱮᱡ ᱠᱟᱛᱮᱫ ᱟᱭᱢᱟ ᱠᱟᱹᱢᱤ ᱦᱩᱭᱩᱜᱼᱟ ᱦᱟᱹᱠᱩ ᱜᱚᱡ ᱠᱷᱚᱱ ᱦᱮᱡ ᱠᱟᱛᱮᱫ ᱚᱱᱟ ᱛᱮᱜᱮ ᱩᱥᱟᱹᱨᱟ ᱨᱟᱠᱟᱵ ᱜᱚᱫᱚᱜ ᱦᱩᱭᱩᱜᱼᱟ ᱯᱩᱠᱷᱨᱤ ᱠᱷᱚᱱ ᱥᱮ ᱜᱟᱰᱟ ᱠᱷᱚᱱ ᱦᱟᱹᱠᱩ ᱜᱚᱡ ᱠᱟᱛᱮᱫ